ᱱᱚᱝᱠᱟᱱ ᱯᱩᱛᱷᱤ ᱫᱚ ᱤᱧ ᱫᱚ ᱵᱟᱹᱧ ᱯᱟᱲᱦᱟᱣ ᱧᱟᱢ ᱟᱠᱟᱫᱟ ᱢᱮᱱᱠᱷᱟᱱ ᱱᱚᱝᱠᱟ ᱦᱚᱸ ᱯᱩᱛᱷᱤ ᱢᱮᱱᱟᱜᱼᱟ ᱡᱟᱦᱟᱸᱫᱚ ᱟᱸᱡᱚᱢ ᱥᱮ ᱡᱟᱦᱟᱸ ᱫᱚ ᱯᱩᱛᱷᱤ ᱨᱮᱭᱟᱜ ᱜᱮ ᱥᱤᱱᱮᱢᱟ ᱠᱟᱨ ᱛᱮ ᱡᱟᱦᱟᱸ ᱯᱷᱤᱞᱤᱢ ᱠᱚ ᱵᱮᱱᱟᱣ ᱵᱟᱲᱟᱣ ᱟᱠᱟᱫ ᱱᱚᱝᱠᱟᱱᱟᱜ ᱦᱚᱸ ᱧᱮᱞ ᱵᱟᱲᱟᱣ ᱟᱠᱟᱫᱟᱹᱧ ᱡᱟᱦᱟᱸ ᱫᱚ ᱰᱟᱭᱨᱮᱠᱴᱮᱰ ᱥᱮ ᱨᱤᱭᱮᱞ ᱠᱟᱹᱦᱱᱤ ᱠᱚ ᱯᱷᱤᱞᱤᱢ ᱠᱚ ᱵᱮᱱᱟᱣ ᱵᱟᱲᱟᱣ ᱟᱠᱟᱫ ᱚᱱᱟ ᱜᱮ ᱧᱮᱞ ᱟᱠᱟᱫᱟ ᱟᱫᱚ ᱚᱱᱟ ᱢᱩᱪᱟᱹᱫ ᱫᱷᱟᱹᱵᱤᱡ ᱡᱟᱦᱟᱸ ᱧᱮᱞ ᱟᱠᱟᱫ ᱚᱱᱟ ᱢᱩᱪᱟᱹᱫ ᱫᱷᱟᱹᱵᱤᱡ ᱨᱮᱭᱟᱜ ᱡᱟᱦᱟᱸ ᱠᱟᱹᱦᱱᱤ ᱢᱩᱪᱟᱹᱫ ᱫᱷᱟᱹᱵᱤᱡ ᱨᱮᱭᱟᱜ ᱧᱮᱞ ᱠᱟᱛᱮᱫ ᱢᱚᱱᱮ ᱨᱮ ᱟᱹᱰᱤ ᱠᱩᱥᱤ ᱵᱩᱡᱷᱟᱹᱣ ᱟᱠᱟᱫᱟᱹᱧ ᱥᱮ ᱱᱟᱯᱟᱭ ᱡᱟᱦᱟᱸ ᱫᱚ ᱟᱹᱰᱤ ᱡᱩᱠᱛᱤ ᱢᱟᱫᱽᱫᱷᱚᱢ ᱛᱮ ᱥᱮ ᱡᱩᱠᱛᱤ ᱛᱚᱨᱠᱚ ᱢᱟᱫᱽᱫᱷᱚᱢ ᱛᱮ ᱡᱟᱦᱟᱸ ᱧᱮᱞ ᱟᱠᱟᱱ ᱚᱱᱟ ᱟᱹᱰᱤ ᱱᱟᱯᱟᱭ ᱜᱤᱧ ᱵᱩᱡᱷᱟᱹᱣ ᱠᱟᱫᱟ ᱡᱟᱦᱟᱸ ᱫᱚ ᱱᱟᱯᱟᱭ ᱥᱮ ᱠᱩᱥᱤ ᱵᱟᱹᱧ ᱵᱩᱡᱷᱟᱹᱣ ᱠᱟᱫᱟ ᱱᱚᱝᱠᱟ ᱦᱚᱸ ᱯᱷᱤᱞᱤᱢ ᱟᱠᱟᱫᱟᱹᱧ ᱧᱮᱞ ᱠᱟᱫᱟ ᱢᱮᱱᱠᱷᱟᱱ ᱯᱩᱛᱷᱤ ᱫᱚ ᱟᱹᱰᱤ ᱠᱚᱢ ᱜᱤᱧ ᱯᱟᱲᱦᱟᱣ ᱟᱠᱟᱫᱟ